ᱤᱧ ᱢᱤᱫᱴᱟᱱ ᱡᱚᱱᱚᱫᱷᱚᱱ ᱡᱳᱡᱚᱱᱟ ᱮᱠᱟᱩᱱᱴ ᱤᱧ ᱠᱷᱩᱞᱟᱹᱣ ᱠᱟᱫᱟ ᱤᱞᱟᱢᱵᱟᱡᱟᱨ ᱥᱴᱮᱴ ᱵᱮᱝᱠ ᱚᱯᱷ ᱤᱱᱰᱤᱭᱟᱨᱮ ᱱᱚᱣᱟ ᱵᱮᱝᱠ ᱨᱮ ᱮᱠᱟᱩᱱᱴ ᱠᱷᱩᱞᱟᱹᱣ ᱵᱟᱵᱚᱫ ᱛᱮ ᱤᱧ ᱡᱤᱨᱳ ᱵᱮᱞᱮᱱᱥ ᱛᱤᱧ ᱠᱷᱩᱞᱟᱹᱣ ᱞᱮᱫᱟ ᱤᱱᱟᱹ ᱛᱟᱭᱚᱢ ᱤᱧ ᱟᱥᱛᱮ ᱟᱥᱛᱮᱛᱮ ᱱᱟᱥᱮ ᱱᱟᱥᱮ ᱯᱟᱸᱥᱥᱳ ᱦᱟᱡᱟᱨ ᱴᱟᱠᱟ ᱠᱟᱛᱮᱜ ᱤᱧ ᱡᱚᱢᱟ ᱤᱫᱤᱭᱮᱫ ᱛᱟᱸᱦᱮᱱᱟ ᱱᱚᱣᱟ ᱡᱚᱢᱟ ᱞᱮᱠᱷᱟᱱ ᱡᱚᱢᱟ ᱠᱟᱛᱮᱜ ᱤᱧ ᱟᱹᱰᱤ ᱱᱟᱯᱟᱭ ᱤᱧ ᱵᱩᱡᱷᱟᱹᱣᱟ ᱪᱮᱫᱟᱜ ᱥᱮ ᱨᱩᱣᱟᱹ ᱦᱟᱹᱥᱩᱜ ᱥᱮ ᱚᱲᱟᱜ ᱨᱮ ᱠᱤᱨᱤᱧ ᱟᱠᱷᱨᱤᱧ ᱞᱚᱜᱚᱫ ᱤᱧ ᱱᱚᱣᱟ ᱵᱮᱝᱠ ᱠᱷᱚᱱ ᱠᱟᱹᱣᱰᱤ ᱥᱮ ᱴᱟᱠᱟᱧ ᱛᱩᱞᱟᱹᱣ ᱫᱟᱲᱮᱭᱟᱜᱼᱟ ᱱᱚᱝᱠᱟ ᱞᱮᱠᱟᱱ ᱞᱳᱱ ᱟᱨ ᱜᱚᱲᱚᱭ ᱮᱢ ᱫᱟᱲᱮ ᱤᱧᱟᱹ ᱟᱨ ᱟᱨ ᱡᱟᱸᱦᱟ ᱴᱟᱠᱟ ᱥᱟᱨᱮᱡᱚᱜ ᱛᱤᱧ ᱚᱱᱟ ᱨᱮᱱᱟᱜ ᱥᱩᱫ ᱦᱚᱧ ᱧᱟᱢᱟ ᱱᱚᱣᱟ ᱮᱥ ᱵᱤ ᱟᱭ ᱵᱮᱝᱠ ᱠᱷᱚᱱ